ᱟᱞᱮ ᱱᱚᱰᱮ ᱵᱤᱨᱵᱷᱩᱢ ᱤᱭᱟᱹ ᱨᱮᱫᱚ ᱟᱭᱢᱟ ᱨᱚᱠᱚᱢ ᱥᱚᱵᱽᱡᱤ ᱦᱩᱭᱩᱜᱼᱟ ᱨᱟᱵᱟᱝ ᱫᱤᱱ ᱡᱮᱢᱚᱱ ᱯᱷᱩᱞ ᱠᱚᱯᱤ ᱵᱟᱸᱫᱟ ᱠᱚᱯᱤ ᱟᱞᱩ ᱵᱮᱸᱜᱟᱲ ᱴᱚᱢᱮᱴᱳ ᱵᱤᱱᱥ ᱜᱟᱡᱚᱨ ᱵᱤᱴ ᱟᱭᱢᱟ ᱨᱚᱠᱚᱢ ᱟᱲᱟᱜ ᱥᱟᱠᱟᱢ ᱦᱩᱭᱩᱜ ᱜᱮᱭᱟ ᱛᱟᱨ ᱯᱚᱨᱮ ᱱᱚᱜᱼᱟᱭ ᱛᱩᱲᱤ ᱟᱲᱟᱜ ᱠᱚ ᱟᱞᱩ ᱟᱲᱟᱜ ᱠᱚ ᱵᱷᱟᱛᱣᱟ ᱟᱲᱟᱜ ᱠᱚ ᱟᱞᱮ ᱢᱟᱴᱷ ᱛᱮ ᱟᱲᱟᱜ ᱥᱤᱫ ᱞᱮ ᱪᱟᱞᱟᱜ ᱜᱮᱭᱟ ᱢᱟᱱᱮ ᱟᱰᱤ ᱟᱸᱴ ᱥᱤᱵᱤᱞ ᱜᱮᱛᱮ ᱦᱚᱲᱟᱜ ᱢᱟᱴᱷ ᱠᱚᱨᱮᱞᱮ ᱥᱤᱫ ᱟᱜᱩᱭ ᱜᱮᱭᱟ ᱵᱩᱜᱤᱛᱮ ᱫᱤᱠᱩ ᱠᱚ ᱞᱟᱜᱟ ᱞᱮᱭᱟ ᱛᱚᱵᱩ ᱩᱠᱩ ᱩᱠᱩ ᱛᱮᱞᱮ ᱥᱤᱫᱽ ᱜᱮᱭᱟ ᱟᱜᱩ ᱠᱟᱛᱮᱜ ᱞᱮ ᱥᱟᱞᱟᱭᱟᱞᱮ ᱟᱨᱩᱵ ᱥᱟᱯᱟᱭᱟᱞᱮ ᱵᱷᱟᱡᱟᱭᱟᱞᱮ ᱡᱚᱢᱟᱞᱮ ᱛᱚ ᱟᱰᱤ ᱱᱟᱯᱟᱭ ᱜᱮ ᱤᱠᱟᱹᱜᱼᱟ

ᱟᱞᱮ ᱥᱩᱨ ᱨᱮᱭᱟᱜ ᱵᱟᱡᱟᱨ ᱫᱚ ᱱᱚᱜᱼᱟᱭ ᱵᱳᱞᱯᱩᱨ ᱥᱟᱢᱵᱟᱴᱤ